ᱟᱞᱮ ᱟᱹᱛᱩ ᱨᱮᱫᱚ ᱯᱷᱩᱴᱵᱚᱞ ᱟᱨ ᱠᱨᱤᱠᱮᱴ ᱵᱚᱞ ᱜᱤ ᱠᱷᱮᱞ ᱦᱩᱭᱩᱜ ᱟ ᱟᱨ ᱮᱴᱟᱜ ᱯᱚᱱᱚᱛ ᱠᱚᱨᱮᱫᱚ ᱯᱷᱩᱴᱵᱚᱞ ᱠᱨᱤᱠᱮᱴ ᱵᱚᱞ ᱵᱷᱚᱞᱤ ᱵᱚᱞ ᱴᱮᱱᱤᱥ ᱱᱤᱭᱟᱹᱠᱩ ᱠᱷᱮᱞ ᱜᱤ ᱦᱩᱭᱩᱜᱼᱟ